ᱱᱚᱝᱠᱟ ᱜᱮ ᱯᱚᱨᱚᱵᱽ ᱯᱩᱱᱟᱹᱭ ᱫᱚ ᱟᱞᱮ ᱴᱚᱞᱟ ᱨᱮᱦᱚᱸ ᱞᱮ ᱮᱱᱮᱡ ᱠᱚ ᱛᱟᱦᱮᱱ ᱟᱨ ᱵᱟᱝ ᱮᱴᱟᱜ ᱴᱚᱞᱟ ᱫᱟᱬᱟᱱ ᱦᱚᱸᱞᱮ ᱥᱮᱱᱚᱜ ᱛᱟᱦᱮᱱ ᱮᱱᱮᱡᱼᱥᱮᱨᱮᱧ ᱛᱳ ᱱᱩᱱᱟᱹᱜ ᱵᱮᱥ ᱞᱮ ᱥᱮᱨᱮᱧ ᱛᱟᱦᱮᱱ ᱟᱞᱮ ᱦᱚᱸ ᱡᱟᱦᱟᱸ ᱨᱮ ᱟᱸᱡᱚᱢᱛᱮ ᱠᱷᱩᱵ ᱠᱩᱥᱤ ᱠᱚ ᱵᱩᱡᱷᱟᱹᱣᱟ ᱜᱳᱴᱟ ᱴᱚᱞᱟ ᱨᱮᱱ ᱜᱮ ᱚᱱᱠᱟᱛᱮ ᱫᱟᱫᱟ ᱦᱚᱲᱮ ᱢᱮᱱᱮᱫᱼᱟ ᱡᱮ ᱟᱯᱮ ᱢᱟ ᱩᱱᱟᱹᱜ ᱱᱟᱯᱟᱭᱼᱱᱟᱯᱟᱭ ᱯᱮ ᱥᱮᱨᱮᱧᱟ ᱵᱟᱝᱢᱟ ᱟᱵᱚ ᱥᱚᱢᱟᱡᱽ ᱨᱮᱱᱟᱜ ᱥᱮᱨᱮᱧᱜᱮ ᱩᱱᱟᱹᱜ ᱱᱟᱯᱟᱭᱼᱱᱟᱯᱟᱭ ᱛᱟᱯᱮᱭᱟ ᱩᱱᱤ ᱵᱷᱟᱵᱤᱼᱪᱤᱱᱛᱟᱹ ᱵᱟᱲᱟ ᱠᱮᱫᱼᱟᱭ ᱢᱮᱱᱟᱭ ᱵᱟᱨ ᱦᱚᱲᱮ ᱠᱩᱞᱤᱠᱮᱫ ᱞᱤᱧᱟᱭ ᱟᱹᱵᱤᱱ ᱢᱟᱱᱮ ᱨᱮᱵᱤᱱ ᱥᱮᱨᱮᱧᱟ ᱟᱫᱚᱧ ᱢᱮᱱᱮᱫᱟ ᱦᱮᱸ ᱥᱮᱨᱮᱧ ᱢᱟ ᱠᱷᱩᱵᱽ ᱜᱮ ᱥᱟᱱᱟ ᱞᱤᱧᱟ ᱦᱟᱞᱮ ᱚᱠᱟ ᱢᱟᱫᱽᱫᱷᱚᱢ ᱛᱮ ᱚᱠᱚᱭᱟᱜ ᱫᱚᱣᱟᱨᱟ ᱛᱮᱞᱤᱧ ᱥᱮᱨᱮᱧᱟ ᱚᱱᱟ ᱢᱟ ᱟᱹᱞᱤᱧ ᱦᱚᱨ ᱵᱟᱹᱱᱩᱜ ᱟᱱ ᱛᱟᱹᱞᱤᱧᱟ ᱟᱫᱚ ᱩᱱᱤ ᱫᱟᱫᱟ ᱦᱚᱲᱮ ᱢᱮᱱᱮᱫᱼᱟ ᱟᱵᱤᱱᱟᱜ ᱟᱲᱟᱝ ᱦᱚᱸ ᱵᱮᱥ ᱜᱮᱭᱟ ᱛᱳ ᱟᱹᱵᱤᱱ ᱫᱮᱞᱟᱧ ᱤᱫᱤ ᱵᱮᱱᱟ ᱥᱮᱨᱮᱧ ᱠᱷᱟᱱ ᱫᱚᱵᱤᱱ ᱟᱫᱚ ᱟᱹᱞᱤᱧ ᱞᱤᱧ ᱢᱮᱱᱮᱫᱟ ᱦᱮᱸ ᱥᱮᱨᱮᱧ ᱟᱹᱞᱤᱧ ᱛᱚᱵᱮ ᱠᱷᱟᱱ ᱛᱟᱢ ᱦᱩᱭᱮᱱᱟ ᱴᱩᱰᱩ ᱥᱴᱩᱰᱤᱭᱳ ᱨᱮ ᱯᱚᱨᱮ ᱟᱸᱡᱚᱢ ᱠᱮᱫᱟ ᱞᱮ ᱟᱹᱰᱤ ᱱᱟᱯᱟᱭ ᱜᱮ ᱵᱟᱝ ᱥᱮᱨᱮᱧ ᱛᱮᱫ ᱠᱟᱹᱦᱱᱤ ᱦᱚᱸ ᱱᱟᱯᱟᱭᱟ ᱡᱮ ᱚᱱᱟ ᱥᱮᱨᱮᱧ ᱨᱮᱱᱟᱜ ᱨᱟᱦᱟ ᱦᱚᱸ ᱟᱹᱰᱤ ᱱᱟᱯᱟᱭ ᱛᱟᱦᱮᱸ ᱠᱟᱱᱟ ᱡᱟᱦᱟᱸ ᱯᱨᱳ ᱨᱮᱜᱮ ᱟᱞᱮ ᱢᱤᱫᱴᱟᱝ ᱟᱛᱳᱼᱴᱚᱞᱟᱨᱮ ᱱᱚᱜᱼᱚ ᱱᱚᱠᱟ ᱦᱩᱭᱩᱜᱼᱟ ᱩᱱ ᱡᱚᱦᱚᱜ ᱫᱚ ᱚᱱᱟ ᱫᱚᱠᱚ ᱪᱟᱹᱞᱩ ᱧᱚᱜᱟ ᱡᱮ ᱯᱷᱟᱞᱱᱟ ᱛᱟᱹᱠᱤᱱ ᱠᱤᱱ ᱥᱮᱨᱮᱧ ᱞᱮᱫᱼᱟ ᱟᱹᱰᱤ ᱢᱚᱡᱽ ᱜᱮᱠᱤᱱ ᱥᱮᱨᱮᱧ ᱟᱠᱟᱫᱼᱟ ᱥᱚᱢᱟᱡᱽ ᱨᱮᱱᱟᱜ ᱟᱹᱨᱤᱼᱪᱟᱹᱞᱤ ᱵᱤᱥᱚᱭ ᱛᱮᱫᱚ